ᱴᱮᱞᱤᱥᱠᱳᱯ ᱫᱚ ᱵᱟᱹᱧ ᱧᱮᱞ ᱵᱟᱲᱟᱣ ᱠᱟᱫᱟ ᱪᱷᱚᱴᱳ ᱠᱷᱟᱴᱳ ᱠᱷᱮᱹᱞ ᱦᱩᱰᱤᱧ ᱦᱩᱰᱤᱧ ᱠᱟᱹᱴᱤᱡ ᱠᱟᱹᱴᱤᱡ ᱡᱤᱱᱤᱥ ᱠᱚ ᱠᱷᱮᱞ ᱯᱟᱛᱤ ᱱᱚᱣᱟ ᱠᱚᱫᱚ ᱵᱮᱱᱟᱣ ᱦᱩᱭ ᱠᱟᱱᱟ ᱦᱟᱥᱟ ᱠᱚᱨᱮᱱᱟᱜ ᱠᱟᱴ ᱠᱚᱨᱮᱱᱟᱜ ᱯᱞᱟᱥᱴᱤᱠ ᱠᱚᱨᱮᱱᱟᱜ ᱚᱱᱟ ᱠᱚᱨᱮ ᱫᱚ ᱠᱷᱮᱞ ᱯᱟᱛᱤ ᱵᱮᱱᱟᱣ ᱦᱩᱭᱟᱠᱟᱱᱟ ᱟᱫᱚ ᱢᱟᱨᱟᱝ ᱢᱟᱨᱟᱝ ᱡᱤᱱᱤᱥ ᱫᱚ ᱵᱟᱝ ᱵᱮᱱᱟᱣ ᱦᱩᱭ ᱠᱟᱱᱟ ᱟᱫᱚ ᱱᱚᱣᱟ ᱵᱤᱜᱽᱜᱟᱱ ᱢᱚᱧᱪ ᱠᱚᱨᱮ ᱥᱮ ᱥᱟᱨᱤᱨ ᱥᱤᱠᱠᱷᱟ ᱠᱚ ᱱᱚᱣᱟ ᱠᱚᱨᱮ ᱦᱚᱸ ᱵᱮᱱᱟᱣ ᱦᱩᱭ ᱟᱠᱟᱱᱟ ᱢᱟᱱᱮ ᱠᱷᱮᱞ ᱯᱟᱛᱤ ᱟᱨᱠᱤ ᱚᱱᱠᱟᱱᱟᱜ ᱜᱮ ᱵᱮᱱᱟᱣ ᱱᱤᱡᱮ ᱜᱮ ᱵᱮᱱᱟᱣ ᱦᱩᱭᱟᱠᱟᱱᱟ ᱠᱷᱮᱞᱯᱟᱛᱤ ᱦᱮᱸ ᱟᱨ ᱢᱟᱨᱟᱝ ᱢᱟᱨᱟᱝ ᱡᱤᱱᱤᱥ ᱫᱚ ᱵᱟᱝ ᱵᱮᱱᱟᱣ ᱦᱩᱭ ᱟᱠᱟᱱᱟ ᱟᱨ ᱟᱨ ᱠᱩᱨᱩᱢᱩᱴᱩ ᱢᱟ ᱛᱟᱦᱮᱱ ᱜᱮ ᱚᱱᱠᱟ ᱜᱮ ᱚᱱᱠᱟ ᱤᱪᱪᱷᱟ ᱦᱚᱸ ᱛᱟᱦᱮᱱ ᱜᱮ ᱡᱮ ᱢᱟᱨᱟᱝ ᱡᱤᱱᱤᱥᱤᱧ ᱵᱮᱱᱟᱣᱟ ᱡᱮ ᱤᱧ ᱦᱚᱸ ᱵᱮᱱᱟᱣᱟᱹᱧ ᱵᱮᱱᱟᱣᱟᱹᱧ ᱤᱪᱪᱷᱟᱹ ᱢᱟ ᱛᱮᱦᱮᱱ ᱜᱮ ᱡᱮ ᱢᱟᱨᱟᱝ ᱢᱟᱨᱟᱝ ᱡᱤᱱᱤᱥᱤᱧ ᱵᱮᱱᱟᱣᱟ ᱟᱨ ᱦᱚᱲ ᱞᱮᱠᱟ ᱦᱟᱝᱠᱟᱧ ᱵᱮᱱᱟᱣ ᱠᱚᱣᱟ ᱱᱟᱝᱠᱟᱧ ᱵᱮᱱᱟᱣ ᱠᱚᱣᱟ ᱢᱟᱨᱟᱝ ᱡᱤᱱᱤᱥᱤᱧ ᱵᱮᱱᱟᱣᱟ ᱠᱟᱴ ᱛᱮ ᱤᱭᱟᱹ ᱢᱮᱬᱦᱮᱫ ᱠᱚᱛᱮ ᱫᱷᱤᱨᱤ ᱠᱚᱛᱮᱧ ᱵᱮᱱᱟᱣᱟ ᱚᱱᱠᱟ ᱚᱱᱠᱟ ᱠᱩᱨᱩᱢᱩᱴᱩ ᱤᱪᱪᱷᱟᱹ ᱢᱟ ᱛᱟᱦᱮᱱ ᱜᱮ ᱢᱚᱱᱮᱨᱮ ᱤᱭᱟᱹ ᱢᱟ ᱛᱟᱦᱮᱱ ᱜᱮ ᱢᱟᱱᱮ ᱟᱥ ᱢᱟ ᱛᱟᱦᱮᱱ ᱜᱮ ᱡᱮ ᱤᱧᱟᱹᱜ ᱟᱥᱢᱟ ᱛᱟᱦᱮᱱ ᱜᱮ ᱡᱮ ᱤᱧᱟᱹᱜ ᱟᱥ ᱢᱟ ᱛᱟᱦᱮᱱ ᱜᱮ ᱱᱚᱝᱠᱟᱱ ᱢᱟᱨᱟᱝ ᱢᱟᱨᱟᱝ ᱡᱤᱱᱤᱥᱤᱧ ᱵᱮᱱᱟᱣᱟ ᱟᱫᱚ ᱚᱱᱠᱟ ᱫᱚ ᱵᱟᱝ ᱵᱮᱱᱟᱣ ᱦᱩᱭᱟᱠᱟᱱᱟ ᱦᱩᱰᱤᱧ ᱦᱩᱰᱤᱧ ᱡᱤᱱᱤᱥ ᱛᱮᱜᱮ ᱵᱮᱱᱟᱣ ᱦᱩᱭ ᱠᱟᱱᱟ ᱦᱟᱥᱟ ᱠᱟᱴ ᱠᱚ ᱯᱞᱟᱥᱴᱤᱠ ᱠᱚᱛᱮ ᱵᱮᱱᱟᱣ ᱵᱟᱲᱟ ᱦᱩᱭ ᱠᱟᱱᱟ ᱟᱥ ᱫᱚ ᱛᱟᱦᱮᱱ ᱜᱮᱭᱟ ᱵᱮᱱᱟᱣ ᱦᱩᱭᱩᱜᱼᱟ ᱠᱩᱨᱩᱢᱩᱴᱩᱭ ᱦᱩᱭᱩᱜᱼᱟ